ᱦᱮᱞᱳ ᱦᱮᱸ ᱡᱚᱦᱟᱨ ᱜᱮ ᱞᱟᱹᱭᱵᱤᱱ ᱦᱮᱸ ᱟᱫᱚ ᱚᱲᱟᱜ ᱢᱟᱛᱚ ᱧᱟᱢᱚᱜᱼᱜᱮ ᱟᱫᱚ ᱟᱫᱚ ᱚᱲᱟᱜ ᱢᱟᱛᱚ ᱧᱟᱢᱚᱜ ᱜᱮᱭᱟ ᱟᱫᱚ ᱵᱟᱡᱟᱨ ᱨᱮᱵᱤᱱ ᱦᱟᱛᱟᱣᱟ ᱥᱮ ᱟᱹᱛᱩ ᱟᱹᱛᱩ ᱰᱤᱦᱟᱹᱛ ᱨᱮ ᱮᱸᱰᱮᱠᱷᱟᱱ ᱤᱱᱟᱹ ᱦᱤᱥᱟᱹᱵᱛᱮ ᱫᱟᱢ ᱢᱮᱱᱟᱜᱼᱟ ᱱᱟᱦᱟᱸᱜ ᱡᱩᱫᱤ ᱟᱹᱛᱩ ᱰᱤᱦᱟᱹᱛ ᱨᱮᱠᱷᱟᱱ ᱫᱚ ᱠᱟᱹᱡ ᱠᱚᱢ ᱜᱮᱭᱟ ᱚᱱᱟ ᱟᱨ ᱵᱟᱡᱟᱨ ᱠᱚᱨᱮ ᱠᱚᱢ ᱜᱮᱭᱟ ᱱᱟᱦᱟᱸᱜ ᱠᱚᱢ ᱜᱮᱭᱟ ᱟᱨ ᱵᱟᱡᱟᱨ ᱠᱚᱨᱮ ᱫᱚ ᱦᱟᱸᱜ ᱠᱟᱹᱡ ᱰᱷᱮᱨ ᱜᱮᱭᱟ ᱱᱟᱜ ᱪᱤᱠᱟᱹᱛᱮ ᱵᱟᱡᱟᱨ ᱠᱚᱨᱮ ᱫᱚ ᱟᱹᱰᱤ ᱟᱹᱰᱤ ᱦᱚᱲ ᱠᱚ ᱦᱤᱡᱩᱜ ᱟᱥᱮ ᱦᱟᱛᱟᱣ ᱞᱟᱹᱜᱤᱫ ᱮᱸᱰᱮᱠᱷᱟᱱ ᱤᱱᱟᱹ ᱠᱚᱨᱮ ᱫᱚ ᱦᱟᱸᱜ ᱰᱷᱮᱨ ᱜᱮᱭᱟ ᱫᱟᱢ ᱫᱚ ᱦᱟᱸᱜ ᱦᱮᱸ ᱤᱱᱠᱟᱹᱜᱮ ᱦᱟᱸᱜ ᱮᱱᱠᱷᱟᱱ ᱫᱟᱢ ᱢᱟᱛᱚ ᱦᱟᱸᱜ ᱤᱱᱠᱟᱹ ᱦᱟᱸᱜ ᱛᱤᱱᱟᱹᱜ ᱢᱟᱱᱮ ᱮᱠ ᱞᱟᱠᱷ ᱴᱟᱠᱟ ᱠᱟᱴᱷᱟ ᱦᱟᱸᱜ ᱦᱮᱸ ᱠᱟᱴᱷᱟᱨᱮ ᱦᱮᱸ ᱟᱫᱚ ᱦᱳᱭ ᱤᱱᱟᱹ ᱦᱚᱸᱛᱚ ᱠᱟᱛᱷᱟ ᱠᱟᱱ ᱜᱮᱭᱟ ᱦᱳᱭᱡᱟᱦᱟᱸ ᱞᱮᱠᱟ ᱵᱤᱱ ᱦᱟᱛᱟᱣ ᱡᱟᱦᱟᱸ ᱛᱤᱱᱟᱹᱜ ᱠᱟᱴᱷᱟ ᱵᱤᱱ ᱦᱟᱛᱟᱣ ᱩᱱᱟᱹᱜ ᱥᱮᱬᱟ ᱱᱟᱦᱟᱜ ᱡᱟᱭᱜᱟ ᱱᱟᱜ ᱟᱫᱚ ᱱᱤᱝᱠᱟᱹ ᱦᱚᱸ ᱢᱮᱱᱟᱜᱼᱟ ᱡᱮ ᱵᱮᱱᱟᱣ ᱠᱚᱨᱟ ᱚᱲᱟᱜ ᱵᱮᱱ ᱦᱟᱛᱟᱣᱟ ᱥᱮ ᱯᱷᱟᱸᱠᱟ ᱡᱟᱭᱜᱟ ᱵᱮᱱ ᱦᱟᱛᱟᱣᱟ ᱮᱸᱰᱮᱵᱮᱱ ᱵᱮᱱᱟᱣᱟ ᱚᱲᱟᱜ ᱚ ᱦᱚᱸ ᱤᱱᱟᱹ ᱫᱚ ᱤᱠᱷᱟᱱ ᱯᱩᱨᱟᱹ ᱢᱟᱱᱮ ᱨᱩᱢ ᱦᱤᱥᱟᱹᱵ ᱯᱟᱲᱟᱜᱼᱟ ᱦᱟᱸᱜ ᱡᱩᱫᱤ ᱢᱤᱫᱴᱟᱡ ᱚᱲᱟᱜ ᱨᱮ ᱯᱩᱱᱭᱟ ᱨᱩᱢ ᱢᱮᱱᱟᱜᱼᱟ ᱦᱟᱸᱜ ᱮᱱᱠᱷᱟᱱ ᱤᱱᱟᱹ ᱦᱤᱥᱟᱹᱵ ᱫᱟᱢ ᱢᱮᱱᱟᱜ ᱜᱮᱭᱟ ᱦᱟᱸᱜ ᱦᱮᱸ ᱤᱱᱟᱹ ᱢᱟᱛᱚ ᱮᱠ ᱪᱩᱭᱮᱞᱤ ᱢᱟᱹᱞᱤᱠ ᱜᱮ ᱦᱟᱸᱜ ᱠᱩᱞᱤᱭᱮ ᱦᱩᱭᱩᱜ ᱦᱟᱸᱜ ᱟᱫᱚ ᱛᱟᱹᱣ ᱤᱱᱠᱟᱹ ᱟᱱᱫᱟᱡᱽ ᱛᱮᱜᱮ ᱦᱟᱸᱜ ᱞᱟᱹᱭ ᱠᱮᱫᱟᱞᱤᱧ ᱦᱟᱸᱜ ᱤᱱᱠᱟᱹ ᱢᱤᱫᱴᱮᱡ ᱡᱩᱫᱤ ᱯᱩᱱᱭᱟᱹ ᱨᱩᱢ ᱢᱮᱱᱟᱜᱼᱟ ᱦᱟᱸᱜ ᱢᱤᱫᱴᱮᱡ ᱠᱤᱪᱮᱱ ᱢᱮᱱᱟᱜᱼᱟ ᱦᱟᱸᱜ ᱮᱱᱠᱷᱟᱱ ᱫᱚ ᱤᱱᱠᱟᱹ ᱢᱟᱱᱮ ᱮᱠ ᱛᱟᱞᱟ ᱜᱮ ᱦᱟᱸᱜ ᱮᱠ ᱞᱟᱠᱷ ᱜᱟᱱ ᱮᱠ ᱛᱟᱞᱟᱜᱮ ᱦᱟᱸᱜ ᱫᱩ ᱛᱟᱞᱟ ᱚᱲᱟᱜ ᱫᱚ ᱵᱟᱝ ᱠᱟᱱᱟ ᱞᱟᱛᱟᱨ ᱨᱮᱜᱮ ᱦᱟᱸᱜ ᱮᱸᱰᱮᱠᱷᱟᱱ ᱤᱱᱟᱹ ᱫᱚ ᱦᱟᱸᱜ ᱤᱱᱠᱟᱹ ᱦᱩᱭᱩᱜ ᱜᱮᱭᱟ ᱦᱟᱸᱜ ᱤᱱᱠᱟᱹ ᱪᱷᱚ ᱥᱟᱛ ᱞᱟᱠᱷ ᱜᱟᱱ ᱜᱮ ᱦᱟᱸᱜ ᱤᱱᱠᱟᱹ ᱢᱟᱛᱚ ᱦᱟᱸᱜ ᱱᱤᱛᱚᱜ ᱫᱚ ᱦᱟᱸᱜ ᱵᱟᱹᱱᱩᱜ ᱟᱱᱟᱝ ᱦᱟᱸᱜ ᱟᱫᱚ ᱤᱱᱠᱟᱹᱱᱟᱜ ᱫᱚ ᱟᱹᱰᱤ ᱰᱷᱮᱨ ᱫᱟᱢᱚᱜ ᱟᱥᱮ ᱦᱟᱸᱜ ᱠᱚᱢᱥᱮ ᱠᱚᱢ ᱫᱚᱥ ᱵᱤᱥ ᱞᱟᱠᱷ ᱜᱟᱱ ᱥᱮ ᱤᱱᱟᱹ ᱠᱷᱚᱱᱟᱜ ᱟᱨᱦᱚᱸ ᱟᱹᱰᱤ ᱰᱷᱮᱨ ᱫᱟᱢᱚᱜᱼᱟ ᱦᱟᱸᱜ ᱦᱳᱭ ᱟᱫᱚ ᱛᱤᱥ ᱠᱚᱛᱮ ᱱᱟᱜ ᱵᱤᱱ ᱦᱟᱛᱟᱣ ᱮᱜᱼᱟ ᱱᱮ ᱦᱟᱸᱜ ᱤᱱᱟᱹ ᱦᱤᱥᱟᱹᱵᱛᱮ ᱨᱮᱡᱤᱥᱴᱟᱨ ᱠᱚᱨᱟᱣ ᱦᱩᱭᱩᱜ ᱟᱥᱮ ᱨᱮᱡᱤᱥᱴᱨᱮ ᱦᱩᱭᱩᱜᱼᱟ ᱚ ᱴᱷᱤᱠ ᱜᱮᱭᱟ ᱧᱮᱞᱵᱤᱱ ᱟᱠᱷᱟᱱ ᱞᱚᱜᱚᱱ ᱫᱷᱟᱨᱟᱜᱮ ᱦᱟᱸᱜ ᱯᱷᱳᱱ ᱵᱤᱱ ᱦᱟᱸᱜ ᱡᱟᱦᱟᱸ ᱛᱤᱱᱟᱹᱜ ᱞᱚᱜᱚᱱ ᱵᱤᱱ ᱯᱷᱳᱱᱟ ᱟᱹᱵᱤᱱᱜᱮ ᱦᱟᱸᱜ ᱤᱱᱟᱹ ᱫᱚ ᱟᱹᱵᱤᱱ ᱴᱷᱮᱱ ᱜᱮ ᱯᱩᱭᱥᱟᱹ ᱵᱤᱱ ᱨᱮᱰᱤ ᱠᱟᱜ ᱠᱷᱟᱱ ᱢᱟᱛᱚ ᱞᱚᱜᱚᱱ ᱜᱮ ᱜᱟᱱᱚᱜᱼᱟ ᱟᱨ ᱵᱟᱝᱠᱷᱟᱱ ᱫᱚ ᱦᱟᱸᱜ ᱟᱹᱰᱤ ᱡᱷᱟᱢᱮᱞᱟ ᱜᱮᱭᱟ ᱯᱩᱭᱥᱟᱹ ᱡᱮᱢᱚᱱ ᱛᱟᱦᱮᱱ ᱮᱱᱠᱷᱟᱱ ᱫᱚ ᱥᱚᱸᱜᱮ ᱥᱚᱸᱜᱮ ᱜᱟᱱ ᱜᱚᱫᱚᱜᱼᱟ ᱦᱟᱸᱜ ᱦᱳᱭ ᱛᱚ ᱴᱷᱤᱠ ᱦᱳᱭ ᱛᱚ ᱴᱷᱤᱠ ᱜᱮᱭᱟ ᱦᱮᱸ ᱴᱷᱤᱠ ᱜᱮᱭᱟ ᱦᱮᱸ ᱴᱷᱤᱠ ᱜᱮᱭᱟ ᱦᱮᱸ ᱴᱷᱤᱠ ᱜᱮᱭᱟ